ᱦᱚᱸ ᱜᱚᱢᱠᱮ ᱛᱟᱯᱚᱨᱮ ᱟᱹᱞᱤᱧ ᱢᱟᱱᱮ ᱱᱟᱣᱟ ᱯᱮᱱ ᱠᱟᱨᱰ ᱫᱚᱨᱠᱟᱨ ᱢᱟᱱᱮ ᱯᱮᱱ ᱠᱟᱨᱰ ᱵᱟᱹᱱᱩᱜ ᱛᱟᱹᱞᱤᱧᱟ ᱟᱹᱞᱤᱧᱢᱟ ᱟᱨ ᱱᱟᱣᱟ ᱯᱮᱱ ᱠᱟᱨᱰ ᱛᱮᱭᱟᱱ ᱵᱮᱱᱟᱣ ᱞᱟᱹᱜᱤᱫᱼᱛᱮ ᱛᱤᱱᱟᱹᱜ ᱫᱤᱱ ᱥᱚᱢᱚᱭ ᱞᱟᱜᱟᱜᱼᱟ ᱟᱫᱚ ᱞᱟᱜᱮ ᱫᱷᱟᱨᱟ ᱦᱩᱱᱟᱝ ᱵᱮᱱᱟᱣ ᱞᱮᱱᱠᱷᱟᱱ ᱦᱩᱱᱟᱝ ᱟᱹᱞᱤᱧᱦᱚᱸ ᱟᱹᱰᱤ ᱞᱟᱜᱮ ᱤᱭᱟᱹ ᱠᱟᱹᱢᱤ ᱨᱮᱞᱤᱧ ᱞᱟᱹᱠᱛᱤᱭᱟ ᱦᱩᱱᱟᱝ ᱚᱱᱟᱜᱮ ᱱᱤᱦᱟᱹᱛᱤᱜᱮ ᱫᱚᱨᱠᱟᱨ ᱟᱹᱞᱤᱧᱟᱜ ᱢᱟᱱᱮ ᱟᱹᱰᱤ ᱱᱟᱯᱟᱭᱚᱜᱼᱟ ᱦᱩᱱᱟᱹᱝ ᱚᱱᱟ ᱞᱟᱜᱮ ᱫᱷᱟᱨᱟ ᱵᱮᱱᱟᱣ ᱞᱮᱱᱠᱷᱟᱱ ᱚᱱᱟ